ᱦᱮᱸ ᱦᱮᱞᱳ ᱦᱮᱸ ᱟᱵᱚᱦᱟᱣᱟ ᱵᱤᱫ ᱠᱷᱚᱱ ᱤᱧ ᱞᱟᱹᱭ ᱮᱫᱟ ᱟᱢ ᱫᱚ ᱚᱠᱚᱭᱮᱢ ᱞᱟᱹᱭ ᱮᱫᱟ ᱦᱳᱭ ᱞᱟᱹᱭᱢᱮ ᱟᱪᱪᱷᱟ ᱟᱪᱪᱷᱟ ᱟᱢ ᱠᱩᱠᱞᱤᱢ ᱫᱚᱦᱚᱭᱮᱫᱟ ᱡᱮ ᱟᱵᱚᱦᱟᱣᱟ ᱟᱨᱠᱤ ᱪᱤᱠᱟᱹᱛᱮ ᱢᱟᱱᱮ ᱯᱟᱞᱴᱟᱜ ᱠᱟᱱᱟ ᱥᱮ ᱯᱚᱨᱤᱵᱚᱨᱛᱚᱱ ᱦᱤᱡᱩᱜ ᱠᱟᱱᱟ ᱛᱟᱭᱛᱳ ᱮᱠᱪᱩᱭᱮᱞᱤ ᱢᱟᱱᱮ ᱱᱚᱣᱟ ᱡᱟᱦᱟᱸ ᱟᱵᱚᱦᱟᱣᱟ ᱟᱵᱚᱭᱟᱜ ᱡᱟᱦᱟᱸ ᱚᱭᱮᱫᱟᱨ ᱠᱚᱱᱰᱤᱥᱮᱱ ᱱᱚᱣᱟ ᱫᱚ ᱧᱮᱞ ᱞᱮᱠᱷᱟᱱ ᱵᱤᱥᱮᱥ ᱠᱟᱭᱛᱮ ᱢᱟᱱᱮ ᱞᱟᱦᱟ ᱛᱮᱫᱚ ᱢᱟᱱᱮ ᱟᱹᱰᱤ ᱚᱱᱚᱨᱚᱠᱚᱢ ᱛᱟᱦᱮᱸ ᱠᱟᱱᱟ ᱠᱤᱪᱷᱩᱴᱟᱜ ᱱᱤᱛᱚᱜ ᱫᱚ ᱡᱟᱦᱟᱸ ᱛᱤᱱᱟᱹᱜ ᱫᱤᱱ ᱪᱟᱞᱟᱜ ᱠᱟᱱᱟ ᱩᱱᱟᱹᱜ ᱜᱮ ᱯᱚᱨᱤᱵᱚᱨᱛᱚᱱ ᱦᱤᱡᱩᱜ ᱠᱟᱱᱟ ᱚᱱᱟ ᱯᱚᱨᱤᱵᱚᱨᱛᱚᱱ ᱨᱮᱱᱟᱜ ᱠᱟᱨᱚᱱ ᱫᱚ ᱱᱚᱝᱠᱟ ᱦᱩᱭ ᱫᱟᱲᱮᱭᱟᱜᱼᱟ ᱡᱮᱞᱮᱠᱟ ᱢᱟᱱᱮ ᱥᱮᱫᱟᱭ ᱫᱚ ᱡᱮᱢᱚᱱ ᱫᱟᱨᱮ ᱠᱚ ᱛᱟᱦᱮᱸ ᱠᱟᱱᱟ ᱵᱤᱨ ᱜᱟᱡᱟᱲ ᱠᱚ ᱡᱮᱢᱚᱱ ᱟᱹᱰᱤ ᱥᱟᱸᱜᱮ ᱛᱟᱦᱮᱸ ᱠᱟᱱᱟ ᱦᱮᱸ ᱥᱮ ᱟᱨ ᱱᱤᱛᱳᱜ ᱫᱚᱦᱟᱜ ᱚᱱᱟ ᱵᱤᱨ ᱜᱟᱡᱟᱲ ᱡᱟᱦᱟᱸ ᱚᱱᱟ ᱡᱟᱦᱟᱸ ᱥᱚᱝᱠᱷᱟ ᱚᱱᱟ ᱫᱚ ᱟᱹᱰᱤ ᱴᱟᱜ ᱜᱮ ᱠᱚᱢᱚᱜ ᱠᱟᱱᱟ ᱢᱟᱱᱮ ᱚᱱᱟ ᱠᱚ ᱢᱟᱜᱽ ᱠᱟᱛᱮ ᱟᱹᱰᱤ ᱞᱟᱹᱴᱩ ᱞᱟᱹᱴᱩ ᱤᱱᱰᱟᱥᱴᱨᱤ ᱠᱟᱨᱠᱷᱟᱱᱟ ᱠᱚ ᱠᱚ ᱵᱮᱱᱟᱣ ᱮᱫᱟ ᱟᱨ ᱡᱟᱨ ᱠᱟᱨᱚᱱ ᱛᱮ ᱦᱟᱸᱜ ᱚᱱᱟ ᱡᱟᱦᱟᱸ ᱟᱵᱚᱣᱟᱜ ᱠᱞᱟᱭᱢᱮᱠᱥ ᱫᱤᱱ ᱫᱤᱱ ᱛᱮ ᱟᱹᱰᱤ ᱴᱟᱜ ᱠᱚᱢᱚᱜ ᱠᱟᱱᱟ ᱚᱱᱟ ᱠᱟᱨᱚᱱ ᱛᱮ ᱚᱭᱮᱫᱟᱨ ᱫᱚ ᱱᱤᱛᱳᱜ ᱟᱹᱰᱤ ᱴᱟᱜ ᱜᱮ ᱯᱚᱨᱤᱵᱚᱨᱛᱚᱱ ᱦᱮᱡᱽ ᱟᱠᱟᱱᱟ ᱚᱱᱟ ᱛᱮ ᱡᱟᱦᱟᱸ ᱫᱟᱜ ᱫᱤᱱ ᱚᱠᱛᱮ ᱨᱮᱦᱚᱸ ᱴᱷᱤᱠ ᱴᱷᱟᱠ ᱵᱟᱭ ᱫᱟᱜ ᱮᱫᱟ ᱱᱚᱝᱠᱟ ᱟᱨᱠᱤ ᱯᱚᱨᱤᱵᱚᱨᱛᱚᱱ ᱦᱤᱡᱩᱜ ᱠᱟᱱᱟ ᱮᱠᱫᱚᱢ ᱱᱚᱣᱟ ᱠᱚ ᱠᱷᱟᱹᱛᱤᱨ ᱱᱚᱣᱟ ᱱᱚᱣᱟ ᱜᱮ ᱢᱟᱱᱮ ᱱᱚᱣᱟ ᱠᱚ ᱠᱷᱟᱹᱛᱤᱨ ᱜᱮ ᱦᱩᱭᱩᱜ ᱠᱟᱱᱟ ᱱᱚᱣᱟ ᱦᱟᱸᱜ ᱯᱚᱨᱤᱵᱚᱨᱛᱚᱱ ᱫᱚ ᱡᱟᱦᱟᱸ ᱧᱮᱞ ᱧᱟᱢᱚᱜ ᱠᱟᱱᱟ ᱟᱪᱪᱷᱟ ᱱᱚᱣᱟ ᱠᱚ ᱟᱵᱚ ᱡᱩᱫᱤ ᱵᱚᱱ ᱢᱮᱱ ᱠᱷᱟᱱ ᱞᱟᱦᱟ ᱞᱟᱦᱟ ᱛᱮ ᱞᱮᱠᱟ ᱥᱮ ᱥᱮᱫᱟᱭ ᱞᱮᱠᱟ ᱡᱩᱫᱤ ᱵᱚ ᱞᱟᱹᱭ ᱠᱷᱟᱱ ᱢᱟᱱᱮ ᱫᱟᱜ ᱥᱳᱢᱳᱭᱮ ᱫᱟᱜᱟ ᱥᱤᱛᱩᱝ ᱥᱳᱢᱳᱭ ᱥᱤᱛᱩᱝ ᱦᱮᱸ ᱥᱮ ᱡᱩᱫᱤ ᱚᱱᱠᱟ ᱞᱮᱠᱟ ᱵᱚ ᱢᱮᱱ ᱠᱷᱟᱱ ᱛᱟᱦᱚᱞᱮ ᱟᱵᱚ ᱯᱨᱚᱛᱷᱚᱢᱚᱛᱚ ᱟᱵᱚᱭᱟᱜ ᱡᱟᱦᱟᱸ ᱢᱟᱱᱮ ᱟᱨᱠᱤ ᱫᱟᱨᱮ ᱢᱮᱱᱟᱜᱼᱟ ᱠᱟᱹᱴᱤᱡ ᱫᱟᱨᱮ ᱞᱟᱴᱩ ᱫᱟᱨᱮ ᱚᱱᱟ ᱡᱚᱛᱚ ᱟᱨᱦᱚᱸ ᱟᱹᱰᱤ ᱡᱟᱥᱛᱤ ᱥᱚᱝᱠᱷᱟ ᱢᱟᱱᱮ ᱛᱤᱱᱟᱹᱜ ᱜᱟᱱ ᱢᱮᱱᱟᱜᱼᱟ ᱚᱱᱟ ᱠᱷᱚᱱ ᱡᱟᱹᱥᱛᱤ ᱵᱚᱱ ᱨᱚᱦᱚᱭᱟ ᱡᱮᱱᱚ ᱢᱤᱫᱴᱮᱱ ᱫᱟᱨᱮ ᱵᱚ ᱢᱟᱜᱽ ᱠᱷᱟᱱ ᱚᱸᱰᱮ ᱡᱮᱱᱚ ᱫᱚᱥᱴᱤ ᱫᱟᱨᱮ ᱵᱚᱱ ᱨᱚᱦᱚᱭ ᱱᱚᱝᱠᱟ ᱠᱟᱛᱮ ᱵᱚᱱ ᱟᱴᱠᱟᱣ ᱫᱟᱲᱮᱜᱼᱟ ᱚᱱᱟ ᱠᱟᱨᱚᱱ ᱛᱮ ᱟᱹᱰᱤ ᱢᱟᱱᱮ ᱡᱟᱹᱥᱛᱤ ᱯᱚᱨᱛᱮᱠ ᱴᱤ ᱟᱹᱛᱩ ᱴᱚᱞᱟ ᱨᱮ ᱟᱨ ᱯᱚᱨᱛᱮᱠ ᱴᱤ ᱜᱨᱟᱣᱩᱱᱰ ᱠᱚᱨᱮ ᱦᱚᱸ ᱫᱟᱨᱮ ᱛᱟᱦᱮᱱ ᱜᱚᱴᱟ ᱟᱨᱠᱤ ᱮᱠ ᱠᱚᱛᱷᱟᱭ ᱚᱱᱠᱟ ᱦᱩᱭ ᱞᱮᱱ ᱠᱷᱟᱱ ᱛᱟᱦᱚᱞᱮ ᱟᱵᱚᱭᱟᱜ ᱡᱟᱦᱟᱸ ᱠᱮᱞᱟᱢᱮᱠᱥ ᱚᱱᱟ ᱵᱟᱹᱲᱛᱤᱜᱼᱟ ᱠᱮᱞᱟᱭᱢᱮᱠᱥ ᱵᱟᱹᱲᱛᱤ ᱞᱮᱱᱠᱷᱟᱱ ᱜᱮ ᱢᱟᱱᱮ ᱥᱮᱫᱟᱭ ᱡᱮᱢᱚᱱᱮ ᱫᱟᱜᱮᱫ ᱠᱟᱱ ᱛᱟᱦᱮᱱᱟ ᱴᱷᱤᱠ ᱢᱟᱱᱮ ᱱᱮᱛᱟᱨ ᱦᱚᱸ ᱚᱱᱠᱟᱜᱮᱭ ᱫᱟᱜᱟ ᱚᱱᱟ ᱠᱟᱨᱚᱱᱛᱮ ᱟᱵᱚ ᱯᱚᱨᱛᱷᱚᱢᱚᱛᱚ ᱡᱟᱦᱟᱸ ᱤᱱᱰᱟᱥᱴᱨᱤ ᱠᱚ ᱢᱮᱱᱟᱜᱼᱟ ᱞᱟᱹᱴᱩ ᱞᱟᱹᱴᱩ ᱡᱟᱦᱟᱸ ᱠᱚᱞᱠᱟᱨᱠᱷᱟᱱᱟ ᱠᱚ ᱢᱮᱱᱟᱜᱼᱟ ᱚᱱᱟ ᱠᱚ ᱠᱤᱪᱷᱩᱴᱟᱜ ᱢᱟᱱᱮ ᱡᱟᱦᱟᱸ ᱠᱤᱪᱷᱩᱴᱟ ᱠᱚᱢ ᱵᱮᱵᱚᱦᱟᱨ ᱟᱨ ᱡᱟᱦᱟᱸ ᱨᱮᱭᱟᱜ ᱟᱵᱚᱨᱡᱚᱱᱟ ᱛᱟᱦᱮᱱᱟ ᱚᱱᱟ ᱟᱵᱚᱨᱡᱚᱱᱟ ᱚᱱᱟ ᱥᱚᱴᱷᱤᱠ ᱯᱚᱫᱷᱚᱛᱤᱛᱮ ᱚᱱᱟ ᱡᱮᱢᱚᱱ ᱜᱟᱰᱟ ᱨᱮ ᱵᱟᱝᱠᱷᱟᱡᱽ ᱢᱟᱱᱮ ᱡᱟᱦᱟᱸ ᱨᱮᱜᱮ ᱮᱢᱚᱱ ᱡᱟᱭᱜᱟ ᱨᱮᱵᱚᱱ ᱤᱫᱤᱭᱟ ᱡᱟᱦᱟᱸ ᱨᱮ ᱡᱮᱱᱚ ᱦᱚᱲᱟᱜ ᱠᱳᱱᱳ ᱯᱨᱳᱵᱮᱞᱮᱢ ᱵᱟᱝ ᱦᱩᱭᱩᱜᱼᱟ ᱫᱟᱨᱮ ᱱᱟᱹᱲᱤ ᱠᱚᱣᱟᱜ ᱡᱟᱦᱟᱸᱱᱟᱜ ᱚᱥᱩᱵᱤᱫᱟ ᱵᱟᱝ ᱦᱩᱭᱩᱜ ᱚᱱᱠᱟᱱ ᱡᱟᱭᱜᱟ ᱨᱮ ᱪᱟᱞᱟᱜ ᱨᱮᱭᱟᱜ ᱵᱮᱵᱚᱥᱛᱟᱭ ᱦᱩᱭᱩᱜ ᱛᱟᱵᱚᱱᱟ ᱞᱟᱹᱴᱩ ᱞᱟᱹᱴᱩ ᱯᱟᱭᱤᱵ ᱠᱚ ᱤᱭᱟᱹ ᱠᱟᱛᱮ ᱢᱟᱱᱮ ᱥᱮᱴᱤᱝ ᱠᱟᱛᱮ ᱡᱮᱱᱚ ᱚᱱᱟ ᱫᱟᱜ ᱵᱟᱨᱦᱮ ᱥᱮᱫ ᱵᱚᱱ ᱤᱫᱤ ᱫᱟᱲᱮᱜ ᱢᱟᱱᱮ ᱡᱟᱦᱟᱸ ᱟᱵᱚᱨᱡᱚᱱᱟ ᱩᱰᱩᱠᱚᱜᱼᱟ ᱠᱚᱞᱠᱟᱨ ᱠᱚᱞᱠᱟᱨᱠᱷᱟᱱᱟ ᱠᱷᱚᱱ ᱚᱱᱟ ᱠᱚ ᱡᱩᱫᱤ ᱵᱚᱱ ᱴᱷᱤᱠ ᱴᱷᱟᱠ ᱡᱩᱫᱤ ᱵᱚᱱ ᱠᱟᱹᱢᱤ ᱫᱟᱲᱮᱜ ᱠᱷᱟᱱ ᱫᱟᱨᱮ ᱠᱚ ᱰᱷᱮᱨ ᱠᱟᱭ ᱵᱚᱱ ᱨᱚᱦᱚᱭ ᱫᱟᱲᱮᱜ ᱠᱷᱟᱱ ᱛᱟᱦᱚᱞᱮ ᱟᱵᱚᱭᱟᱜ ᱡᱟᱦᱟᱸ ᱠᱞᱟᱭᱢᱮᱱᱠᱥ ᱠᱟᱱᱟ ᱚᱱᱟ ᱠᱞᱟᱭᱢᱮᱠᱥ ᱥᱮᱫᱟᱭ ᱞᱮᱠᱟ ᱯᱚᱨᱤᱵᱚᱨᱛᱚᱱᱚᱜᱼᱟ ᱟᱨ ᱥᱮᱫᱟᱭ ᱞᱮᱠᱟ ᱯᱚᱨᱤᱵᱚᱨᱛᱚᱱ ᱞᱮᱱᱠᱷᱟᱡᱽ ᱚᱴᱚᱢᱮᱴᱤᱠ ᱟᱵᱚᱭᱟᱜ ᱡᱟᱦᱟᱸ ᱫᱟᱜ ᱞᱟᱜᱟᱣ ᱵᱚᱱᱟ ᱥᱮ ᱡᱟᱦᱟᱸ ᱡᱟᱦᱟᱸ ᱚᱠᱛᱚ ᱫᱟᱜ ᱫᱚᱨᱠᱟᱨᱚᱜᱼᱟ ᱚᱱᱟ ᱚᱠᱛᱚ ᱥᱮᱨᱢᱟ ᱡᱟᱦᱟᱸ ᱚᱱᱟ ᱚᱴᱚᱢᱮᱴᱤᱠ ᱜᱮ ᱱᱮᱪᱨᱟᱞ ᱵᱷᱟᱵᱮ ᱯᱨᱟᱠᱤᱛᱤᱠ ᱞᱮᱠᱟᱛᱮᱜᱮ ᱚᱱᱟ ᱡᱟᱦᱟᱸ ᱫᱟᱜ ᱫᱚᱨᱠᱟᱨᱚᱜᱼᱟ ᱚᱱᱟ ᱫᱟᱜ ᱡᱟᱹᱲᱤᱭᱟᱭ

ᱦᱳᱭ ᱦᱳᱭ ᱴᱷᱤᱠ ᱜᱮᱭᱟ ᱛᱚᱵᱮ ᱟᱪᱪᱷᱟ ᱴᱷᱤᱠ ᱜᱮᱭᱟ ᱛᱚᱵᱮ